ᱫᱩᱨᱜᱟᱯᱩᱨ ᱥᱤᱴᱤ ᱥᱮᱱᱴᱟᱨ ᱨᱮ ᱫᱮᱵᱤ ᱪᱳᱣᱫᱷᱩᱨᱤ ᱨᱟᱱᱤᱭᱟᱜ ᱜᱩᱦᱟ ᱛᱟᱦᱮᱸ ᱠᱟᱱᱟ ᱟᱹᱰᱤ ᱥᱮᱫᱟᱭ ᱨᱮ ᱡᱚᱠᱷᱚᱱ ᱤᱝᱨᱮᱡᱽ ᱱᱚᱣᱟ ᱵᱷᱟᱨᱚᱛ ᱫᱤᱥᱚᱢ ᱨᱮᱠᱚ ᱥᱟᱥᱚᱱᱮᱫ ᱛᱟᱦᱮᱱᱟ ᱥᱮᱫᱟᱭ ᱦᱟᱲᱟᱢ ᱦᱟᱯᱲᱟᱢ ᱠᱚᱣᱟᱜ ᱠᱟᱛᱷᱟ ᱞᱮᱠᱟᱛᱮ ᱩᱱᱠᱩᱣᱟᱜ ᱛᱩᱱᱠᱷᱤ ᱛᱚᱞᱟᱥᱛᱮ ᱵᱟᱲᱟᱭ ᱟᱠᱟᱱᱟ ᱪᱮᱛᱟ ᱫᱮᱵᱤ ᱪᱳᱣᱫᱷᱩᱨᱤ ᱨᱟᱱᱤ ᱫᱚᱭ ᱛᱟᱦᱮᱸ ᱠᱟᱱᱟ ᱟᱹᱰᱤ ᱢᱟᱨᱟᱝ ᱡᱳᱫᱽᱫᱷᱟ ᱩᱱᱤ ᱟᱡ ᱮᱠᱞᱟ ᱛᱮ ᱤᱝᱨᱮᱡ ᱥᱟᱣᱮ ᱞᱟᱹᱲᱦᱟᱹᱭ ᱠᱟᱱ ᱛᱟᱦᱮᱸᱫ ᱥᱟᱶᱛᱮ ᱟᱡ ᱨᱮᱱ ᱦᱚᱸ ᱟᱹᱰᱤ ᱜᱚᱲᱚ ᱛᱤᱭᱟᱹ ᱥᱮᱱᱟ ᱥᱮ ᱥᱳᱭᱱᱳ ᱵᱟᱹᱦᱤᱱᱤ ᱠᱚ ᱛᱟᱦᱮᱸ ᱠᱟᱱ ᱛᱟᱭᱟ ᱟᱨ ᱱᱚᱣᱟ ᱜᱩᱦᱟ ᱫᱚ ᱦᱩᱭᱩᱜ ᱠᱟᱱᱟ ᱥᱤᱴᱤ ᱥᱮᱱᱴᱟᱨ ᱚᱢᱵᱩᱡᱟ ᱮᱞᱟᱠᱟ ᱨᱮ ᱱᱚᱣᱟ ᱫᱚ ᱟᱹᱰᱤ ᱥᱮᱫᱟᱭ ᱨᱮᱭᱟᱜ ᱤᱝᱨᱮᱡᱽ ᱟᱢᱚᱞ ᱨᱮᱭᱟᱜ ᱱᱚᱣᱟ ᱜᱩᱦᱟ ᱫᱚ ᱢᱮᱱᱟ ᱠᱚ ᱪᱮᱛᱟ ᱩᱱ ᱚᱠᱛᱮ ᱡᱚᱠᱷᱚᱱ ᱤᱝᱨᱮᱡᱽ ᱥᱟᱣᱮ ᱞᱟᱹᱲᱦᱟᱹᱭ ᱠᱟᱱ ᱛᱟᱦᱮᱸᱫ ᱩᱱᱠᱩ ᱴᱷᱮᱱ ᱩᱠᱩᱨᱮ ᱛᱟᱦᱮᱱ ᱞᱟᱹᱜᱤᱫ ᱛᱮ ᱱᱚᱣᱟ ᱜᱩᱦᱟ ᱫᱚᱭ ᱵᱮᱣᱦᱟᱨᱮᱫ ᱛᱟᱦᱮᱱᱟ ᱚᱸᱰᱮ ᱠᱷᱚᱱᱮ ᱜᱩᱦᱟ ᱨᱮ ᱵᱚᱞᱚᱱᱟ ᱟᱨ ᱱᱚᱸᱰᱮ ᱯᱚᱞᱟᱥᱰᱤᱦᱟᱹ ᱛᱮᱭ ᱵᱚᱞᱚ ᱦᱤᱡᱩᱜ ᱠᱟᱱ ᱛᱟᱦᱮᱸᱫ ᱚᱱᱟ ᱜᱩᱦᱟ ᱵᱷᱤᱛᱨᱤ ᱵᱷᱤᱛᱨᱤ ᱛᱮ ᱩᱱᱫᱚ ᱚᱛ ᱞᱟᱛᱟᱨ ᱞᱟᱛᱟᱨᱛᱮᱭ ᱛᱟᱲᱟᱢ ᱟᱹᱜᱩᱭᱮᱫ ᱛᱟᱦᱮᱱᱟ ᱯᱚᱞᱟᱥᱰᱤᱦᱟᱹ ᱱᱚᱣᱟ ᱟᱛᱳ ᱨᱮ ᱯᱚᱞᱟᱥᱰᱤᱦᱟᱹ ᱚᱸᱰᱮ ᱵᱟᱥᱚᱱᱛᱤ ᱢᱚᱱᱫᱤᱨ ᱨᱮ ᱚᱸᱰᱮᱭ ᱵᱚᱸᱜᱟᱼᱵᱩᱨᱩᱭᱮᱫ ᱛᱟᱦᱮᱱᱟ ᱟᱨ ᱵᱚᱸᱜᱟᱼᱵᱩᱨᱩ ᱠᱟᱛᱮᱫ ᱜᱩᱦᱟ ᱵᱷᱤᱛᱨᱤ ᱵᱷᱤᱛᱨᱤ ᱛᱮᱜᱮ ᱦᱟᱱᱮᱭ ᱥᱤᱴᱤ ᱥᱮᱱᱴᱟᱨ ᱚᱢᱵᱩᱡᱟ ᱚᱱᱟ ᱜᱩᱦᱟ ᱨᱮᱭ ᱩᱰᱩᱠᱚᱜ ᱠᱟᱱ ᱛᱟᱦᱮᱸᱫ ᱟᱫᱚ ᱤᱝᱨᱮᱡᱽ ᱦᱚᱸ ᱯᱟᱸᱡᱟᱛᱮ ᱵᱟᱠᱚ ᱧᱟᱢᱮ ᱠᱟᱱ ᱛᱟᱦᱮᱸᱫ ᱥᱮ ᱪᱮᱛᱟ ᱩᱱ ᱚᱠᱛᱮ ᱠᱚ ᱢᱮᱱ ᱮᱫ ᱛᱟᱦᱮᱱᱟ ᱥᱮᱫᱟᱭ ᱨᱮᱱ ᱦᱟᱲᱟᱢ ᱦᱟᱯᱲᱟᱢ ᱠᱚ